ᱦᱮᱞᱳ ᱦᱮᱸ ᱟᱢ ᱫᱚ ᱪᱤᱲᱭᱟᱠᱷᱟᱱᱟ ᱨᱮᱱ ᱜᱮᱢ ᱢᱮᱱᱮᱫᱟ ᱛᱚ ᱚᱸᱻ ᱟᱪᱪᱷᱟ ᱤᱧ ᱢᱟᱛᱚ ᱟᱹᱰᱤ ᱜᱟᱱ ᱜᱮ ᱡᱤᱭᱟᱹᱞᱤ ᱠᱚᱹᱧ ᱠᱩᱥᱤ ᱵᱟᱲᱟ ᱟᱠᱚᱣᱟ ᱟᱫᱚ ᱪᱤᱞ ᱪᱤᱞᱤ ᱠᱚ ᱢᱮᱱᱮᱜ ᱠᱚᱛᱟᱢᱟ ᱮᱱᱟ ᱠᱚᱱᱰᱟ ᱠᱚ ᱩᱱᱠᱩ ᱡᱚᱛᱚ ᱠᱚᱜᱮ ᱢᱮᱱᱟᱜ ᱠᱚᱣᱟ ᱠᱩᱞᱟᱹᱭ ᱠᱚ ᱡᱚᱞᱚ ᱦᱚᱥᱛᱤ ᱠᱚ ᱨᱟᱡᱽ ᱨᱟᱡᱽ ᱦᱟᱸᱥ ᱠᱚᱫᱚ ᱪᱮᱫ ᱪᱮᱫ ᱠᱚ ᱡᱚᱢᱮᱢ ᱮᱢᱟ ᱵᱟᱲᱟ ᱟᱠᱚ ᱛᱮ ᱵᱟᱝ ᱡᱚᱢᱟᱜ ᱡᱚᱢᱟᱜ ᱫᱚ ᱪᱮᱫ ᱪᱮᱫ ᱠᱚᱢ ᱮᱢᱟ ᱟᱠᱚ ᱠᱟᱱᱛᱮ

ᱟᱨ ᱡᱚᱢᱟᱜ ᱫᱚ ᱛᱟᱦᱚᱞᱮ ᱢᱚᱴᱟᱢᱩᱴᱤᱢ ᱞᱟᱹᱭ ᱠᱮᱫᱟ ᱚᱱᱟ ᱠᱚ ᱠᱚ ᱡᱚᱢᱟ ᱟᱨ ᱩᱱᱠᱩ ᱨᱟᱡᱽ ᱦᱟᱸᱥ ᱠᱚᱫᱚ ᱪᱮᱫ ᱪᱮᱫ ᱠᱚᱢ ᱮᱢᱟ ᱟᱠᱚᱣᱟ ᱦᱮᱸ ᱟᱨ ᱟᱨ

ᱚᱱᱟᱜᱮ ᱵᱚᱞᱮ ᱠᱷᱳᱡ ᱤᱧ ᱦᱟᱛ ᱠᱮᱫᱟ ᱥᱮ ᱪᱮᱫ ᱠᱚ ᱠᱚ ᱡᱚᱢ ᱵᱟᱲᱟ ᱚᱪᱚ ᱠᱚᱣᱟ ᱮᱱᱠᱷᱟᱱ ᱠᱩᱥᱤ ᱫᱩᱧ ᱠᱩᱥᱤ ᱵᱟᱲᱟ ᱟᱠᱚ ᱜᱮᱭᱟ ᱠᱟᱡᱟᱠ ᱜᱮ ᱚᱸᱻ ᱟᱪᱪᱷᱟ ᱴᱷᱤᱠ ᱜᱮᱭᱟ ᱞᱟᱜᱟ ᱟᱹᱧ ᱠᱷᱟᱱ ᱫᱚᱦᱟᱜ ᱤᱧ ᱪᱟᱞᱟᱜ ᱟᱹᱧ ᱦᱟᱜ ᱴᱷᱤᱠ ᱜᱮᱭᱟ ᱴᱷᱤᱠ ᱜᱮᱭᱟ ᱢᱟ ᱚᱱᱟ ᱜᱮ ᱵᱚᱞᱮ ᱵᱟᱰᱟᱭ ᱨᱮᱱᱟᱜ ᱫᱚ

ᱢᱟ ᱛᱚᱵᱮ